ᱟᱵᱚᱣᱟᱜ ᱦᱚᱲᱢᱚ ᱜᱮ ᱟᱵᱚᱣᱟᱜ ᱢᱟᱨᱟᱝ ᱥᱚᱢᱯᱚᱫ ᱠᱟᱱᱟ ᱟᱵᱚ ᱦᱚᱲᱢᱚᱜᱮ ᱡᱚᱫᱤ ᱢᱚᱸᱡ ᱵᱟᱵᱚ ᱫᱚᱦᱚᱭᱟ ᱟᱵᱚᱣᱟᱜ ᱥᱟᱶᱛᱟ ᱥᱮ ᱟᱵᱚᱣᱟᱜ ᱪᱟᱹᱨᱤ ᱯᱟᱥᱮ ᱡᱚᱛᱚ ᱠᱚ ᱪᱤᱠᱟᱛᱮ ᱢᱚᱸᱡ ᱵᱚ ᱫᱚᱦᱚᱭᱟ ᱚᱱᱟ ᱞᱟᱹᱜᱤᱫ ᱟᱵᱚ ᱦᱚᱲᱢᱚ ᱢᱚᱸᱡ ᱫᱚᱦᱚᱭ ᱞᱟᱹᱜᱤᱫ ᱟᱵᱚᱣᱟᱜ ᱯᱚᱨᱤᱵᱮᱥ ᱦᱚᱸ ᱢᱚᱸᱡ ᱫᱚᱦᱚᱭ ᱦᱩᱭᱩᱜᱼᱟ ᱟᱨ ᱟᱵᱚ ᱯᱚᱨᱤᱵᱮᱥ ᱢᱚᱸᱡ ᱫᱚᱦᱚᱭ ᱞᱟᱹᱜᱤᱫᱛᱮ ᱟᱵᱚ ᱦᱚᱸ ᱟᱭᱢᱟ ᱨᱚᱠᱚᱢ ᱠᱟᱹᱢᱤ ᱞᱟᱹᱠᱛᱤ ᱠᱟᱱᱟ ᱟ ᱟᱵᱚ ᱥᱟᱯᱷᱟ ᱥᱟᱯᱷᱤ ᱵᱚᱱ ᱛᱟᱸᱦᱮ ᱞᱮᱱᱠᱷᱟᱡ ᱨᱳᱜ ᱢᱩᱠᱛᱚ ᱵᱚᱱ ᱛᱟᱸᱦᱮᱱᱟ ᱟᱵᱚ ᱢᱚᱸᱡ ᱥᱟᱦᱮᱸᱫ ᱞᱟᱹᱜᱤᱫ ᱟᱭᱢᱟ ᱫᱟᱨᱮ ᱨᱚᱦᱚᱭ ᱦᱩᱭᱩᱜᱼᱟ ᱡᱟᱸᱦᱟᱛᱮ ᱟᱵᱚᱱ ᱯᱷᱮᱨᱮᱥ ᱮᱭᱟᱨ ᱵᱚᱱ ᱧᱟᱢᱟ ᱟᱵᱚ ᱫᱟᱨᱮ ᱜᱟᱡᱟᱲ ᱠᱚ ᱡᱟᱛᱮ ᱵᱟᱝ ᱦᱩᱭᱩᱜ ᱛᱟᱠ ᱛᱟᱠ ᱨᱮ ᱥᱟᱯᱷᱟ ᱤᱫᱤ ᱦᱩᱭᱩᱜᱼᱟ ᱡᱟᱸᱦᱟ ᱞᱮᱠᱟᱛᱮ ᱥᱤᱠᱲᱤᱪ ᱮᱢᱟᱱ ᱠᱚ ᱦᱩᱭ ᱞᱮᱱᱠᱷᱟᱡ ᱢᱮᱞᱮᱨᱤᱭᱟ ᱨᱳᱜ ᱠᱚ ᱡᱟᱛᱮ ᱵᱟᱝ ᱦᱩᱭᱩᱜ ᱚᱱᱟ ᱠᱚᱥᱮᱡ ᱫᱷᱮᱭᱟᱱ ᱮᱢ ᱦᱩᱭᱩᱜᱼᱟ ᱟᱵᱚ ᱡᱚᱛᱚ ᱚᱲᱟᱜ ᱯᱤᱪᱷᱩ ᱰᱨᱮᱱ ᱛᱟᱸᱡᱦᱮᱱᱟ ᱚᱱᱟᱠᱚ ᱰᱨᱮᱱ ᱦᱚᱸ ᱥᱚᱯᱛᱟ ᱥᱚᱯᱛᱟ ᱥᱟᱯᱷᱟ ᱞᱮᱠᱷᱟᱱ ᱟᱵᱚ ᱟᱭᱢᱟ ᱥᱮᱫ ᱠᱷᱚᱡ ᱢᱚᱸᱡ ᱵᱚᱱ ᱛᱟᱸᱦᱮᱱᱟ ᱟᱨ ᱟᱵᱚ ᱮᱞᱟᱠᱟ ᱵᱷᱤᱛᱨᱤ ᱨᱮ ᱦᱚᱥᱯᱤᱴᱟᱞ ᱛᱟᱸᱦᱮ ᱞᱮᱱᱠᱷᱟᱱ ᱚᱱᱰᱮ ᱦᱚᱸ ᱟᱭᱢᱟ ᱨᱚᱠᱚᱢ ᱥᱟᱥᱛᱷᱚ ᱥᱚᱪᱮᱛᱚᱱ ᱠᱟᱛᱷᱟ ᱠᱚᱵᱚᱱ ᱵᱟᱰᱟᱭ ᱧᱟᱢᱟ ᱮᱜ ᱪᱮᱫ ᱠᱚ ᱡᱚᱢ ᱞᱮᱠᱷᱟᱡ ᱢᱚᱸᱡ ᱵᱚᱱ ᱛᱟᱸᱦᱮᱱᱟ ᱟᱨᱦᱚᱸ ᱪᱮᱫ ᱠᱚ ᱚᱲᱟᱜ ᱨᱮ ᱨᱚᱦᱚᱭ ᱞᱮᱠᱷᱟᱡ ᱫᱚᱦᱚ ᱞᱮᱠᱷᱟᱡ ᱯᱚᱨᱤᱵᱮᱥ ᱠᱚ ᱢᱚᱸᱡ ᱛᱟᱸᱦᱮᱱᱟ ᱚᱱᱟ ᱠᱚᱸᱦᱚ ᱵᱚᱯᱱ ᱵᱟᱰᱟᱭ ᱧᱟᱢᱟ ᱱᱤᱡᱮᱨᱟᱜ ᱦᱚᱲᱢᱚ ᱢᱚᱸᱡ ᱫᱚᱦᱚᱭ ᱞᱟᱹᱜᱤᱫ ᱮᱜ ᱵᱷᱳᱨ ᱧᱚᱜ ᱵᱮᱨᱮᱫ ᱠᱟᱛᱮᱫ ᱛᱟᱲᱟᱢ ᱦᱩᱭᱩᱜᱼᱟ ᱚᱱᱟ ᱛᱟᱲᱟᱢ ᱞᱮᱠᱷᱟᱱ ᱦᱚᱸ ᱦᱚᱲᱢᱚ ᱢᱚᱸᱡ ᱛᱟᱸᱦᱮᱱᱟ ᱟᱵᱚ ᱥᱩᱱᱩᱢ ᱡᱚᱢ ᱠᱚ ᱥᱮ ᱥᱩᱱᱩᱢᱨᱮ ᱵᱷᱟᱡᱟ ᱵᱷᱩᱡᱤ ᱠᱚᱢ ᱡᱚᱢ ᱠᱟᱛᱮᱫ ᱯᱷᱮᱨᱮᱥ ᱯᱷᱩᱨᱩᱴ ᱠᱚ ᱥᱮ ᱫᱟᱨᱮ ᱨᱮᱭᱟᱜ ᱡᱚ ᱠᱚ ᱡᱚᱢ ᱞᱮᱠᱷᱟᱡ ᱵᱚᱱ ᱢᱚᱸᱡ ᱵᱚᱱ ᱛᱟᱸᱦᱮᱱᱟ ᱡᱟᱸᱦᱟ ᱞᱮᱠᱟᱛᱮ ᱦᱟᱹᱨᱭᱟᱹᱲ ᱥᱚᱵᱡᱤ ᱠᱚ ᱥᱮ ᱟᱨᱦᱚᱸ ᱡᱟᱸᱦᱟᱱ ᱢ ᱮᱱᱟᱜᱼᱟ ᱡᱚᱢᱟᱜ ᱠᱚᱵᱚᱱ ᱡᱚᱢ ᱞᱮᱠᱷᱟᱡ ᱟᱵᱚᱣᱟᱜ ᱦᱚᱲᱢᱚ ᱟᱨᱦᱚᱸ ᱢᱚᱸᱡ ᱵᱚᱱ ᱫᱚᱦᱚ ᱫᱟᱲᱮᱭᱟᱜᱼᱟ